ᱟᱹᱱ ᱨᱮᱭᱟᱜ ᱯᱩᱛᱷᱤ ᱵᱮᱱᱟᱣ ᱚᱱᱟ ᱤᱫᱤ ᱠᱟᱛᱮᱫ ᱫᱚ ᱩᱱᱟᱹᱜ ᱫᱚ ᱞᱟᱹᱭ ᱵᱩᱡᱷᱟᱹᱣ ᱤᱧ ᱤᱧᱟᱹᱜ ᱯᱚᱠᱠᱷᱮ ᱫᱚ ᱵᱟᱝ ᱥᱚᱡᱷᱮᱭᱟ ᱵᱟᱝ ᱥᱚᱞᱦᱮᱭᱟ ᱪᱮᱫᱟᱜ ᱥᱮ ᱤᱧᱫᱚ ᱢᱤᱫᱴᱤᱱ ᱞᱚᱭᱟᱨ ᱦᱚᱸ ᱵᱟᱝ ᱠᱟᱹᱱᱟᱹᱧ ᱤᱧᱫᱚ ᱠᱳᱨᱴ ᱨᱮ ᱠᱟᱹᱢᱤ ᱠᱟᱱ ᱞᱮᱠᱟᱛᱮ ᱠᱞᱟᱨᱤᱠᱮᱞ ᱜᱨᱩᱯ ᱨᱮᱧ ᱠᱟᱹᱢᱤ ᱟᱠᱟᱫᱟ ᱚᱱᱟ ᱞᱮᱠᱟᱛᱮ ᱡᱟ ᱫᱩᱲᱩᱵ ᱛᱤᱸᱜᱩ ᱠᱟᱛᱮᱫ ᱤᱱᱟᱹ ᱠᱚᱨᱮᱫ ᱵᱟᱲᱟᱭᱚᱜᱼᱟ ᱡᱮ ᱟᱹᱱ ᱢᱟ ᱞᱳᱠᱥᱚᱵᱷᱟ ᱥᱮ ᱱᱚᱸᱰᱮ ᱵᱤᱫᱷᱟᱱ ᱥᱚᱵᱷᱟᱨᱮ ᱵᱮᱱᱟᱣᱚᱜᱼᱟ ᱟᱨ ᱚᱱᱟ ᱯᱷᱟᱭᱤᱞ ᱞᱮᱠᱟᱛᱮ ᱵᱮᱱᱟᱣ ᱠᱟᱛᱮᱫ ᱚᱱᱟ ᱢᱤᱢᱤᱫᱴᱟᱱ ᱠᱟᱹᱢᱤ ᱜᱩᱱᱟᱹᱜ ᱚᱱᱟ ᱨᱮᱱᱟᱜ ᱟᱹᱭᱤᱱ ᱠᱚ ᱵᱮᱱᱟᱣᱟ ᱚᱱᱟᱫᱚ ᱥᱟᱱᱟᱢ ᱦᱚᱲ ᱞᱟᱹᱜᱤᱫᱜᱮ ᱞᱟᱹᱜᱩᱜᱼᱟ ᱟᱨ ᱚᱱᱠᱟ ᱞᱮᱠᱟᱛᱮ ᱚᱱᱟ ᱟᱭᱤᱱ ᱨᱮᱱᱟᱜ ᱯᱩᱛᱷᱤ ᱠᱚᱫᱚ ᱵᱮᱱᱟᱜᱼᱟ ᱢᱮᱱᱛᱮ ᱤᱧᱟᱹᱜ ᱡᱟᱦᱟᱸ ᱩᱰᱟᱹᱝ ᱵᱩᱡᱷᱟᱹᱣ ᱟᱫᱚ ᱚᱱᱟ ᱞᱮᱠᱟᱛᱮ ᱮᱛᱚᱦᱚᱵ ᱯᱩᱛᱷᱤ ᱥᱮ ᱟᱵᱚ ᱵᱷᱟᱨᱚᱛ ᱫᱤᱥᱚᱢ ᱯᱚᱨᱟᱫᱷᱤᱱ ᱠᱷᱚᱱ ᱥᱟᱫᱷᱤᱱ ᱮᱱ ᱥᱚᱢᱚᱭ ᱰᱚᱠᱴᱚᱨ ᱵᱤ ᱟᱨ ᱟᱢᱵᱮᱫᱠᱚᱨ ᱟᱜ ᱡᱟᱦᱟᱸ ᱚᱥᱟᱢᱵᱷᱮᱲ ᱠᱟᱹᱢᱤ ᱟᱹᱱ ᱨᱮᱱᱟᱜ ᱥᱤᱧ ᱧᱤᱫᱟᱹ ᱠᱟᱹᱢᱤ ᱠᱟᱛᱮᱫ ᱡᱟᱦᱟᱸ ᱟᱵᱚᱣᱟᱜ ᱟᱹᱱ ᱨᱮᱱᱟᱜ ᱯᱩᱛᱷᱤ ᱢᱮᱱᱮᱫ ᱥᱚᱝᱵᱤᱫᱷᱟᱱ ᱥᱮ ᱦᱚᱸᱠᱦᱤᱛ ᱨᱮᱱᱟᱜ ᱠᱟᱛᱷᱟ ᱡᱟᱦᱟᱸ ᱟᱵᱚᱵᱚᱱ ᱟᱸᱡᱚᱢᱟ ᱚᱱᱟ ᱥᱚᱝᱵᱤᱫᱷᱟᱱ ᱛᱮᱭᱟᱨ ᱵᱮᱱᱟᱣᱨᱮ ᱡᱟᱦᱟᱸᱭ ᱵᱮᱱᱟᱣ ᱦᱚᱴᱚ ᱟᱠᱟᱫ ᱟᱫᱚ ᱟᱹᱰᱤ ᱢᱳᱴᱟ ᱟᱹᱰᱤ ᱢᱟᱨᱟᱝᱟ ᱟᱹᱰᱤ ᱥᱚᱨᱮᱥᱟ ᱚᱱᱟ ᱯᱟᱲᱦᱟᱣ ᱨᱮᱱ ᱠᱚᱫᱚ ᱚᱸᱰᱮ ᱡᱟᱦᱟᱸᱭ ᱠᱚ ᱠᱩᱠᱞᱤ ᱛᱮᱭᱟᱨ ᱥᱮ ᱠᱳᱨᱴ ᱠᱟᱹᱪᱷᱟᱹᱨᱤ ᱠᱚᱨᱮ ᱠᱚ ᱠᱟᱹᱢᱤᱭᱟ ᱥᱮ ᱚᱯᱷᱤᱥ ᱟᱫᱟᱞᱚᱛ ᱠᱚᱨᱮ ᱚᱯᱷᱤᱥᱟᱨ ᱠᱚᱠᱚ ᱠᱟᱹᱢᱤᱭᱟ ᱩᱱᱠᱩ ᱠᱚ ᱚᱱᱟ ᱠᱚ ᱯᱟᱲᱦᱟᱣᱟ ᱟᱨ ᱚᱱᱟ ᱞᱮᱠᱟᱛᱮ ᱟᱭᱤᱱ ᱠᱚ ᱡᱟᱹᱨᱤᱭᱟ ᱥᱮ ᱞᱟᱹᱜᱩᱭᱟᱠᱚ ᱚᱱᱟᱫᱚ ᱜᱳᱴᱟ ᱡᱚᱛᱚ ᱚᱯᱷᱤᱥ ᱠᱚᱨᱮ ᱥᱮ ᱵᱟᱝ ᱠᱳᱨᱴ ᱠᱟᱹᱪᱷᱟᱹᱨᱤ ᱨᱮᱢᱟ ᱦᱮᱸᱜᱮ ᱛᱷᱟᱱᱟ ᱠᱚᱨᱮᱦᱚᱸ ᱥᱮ ᱯᱩᱞᱤᱥ ᱞᱟᱭᱤᱱ ᱠᱚᱨᱮ ᱦᱚᱸ ᱚᱱᱟ ᱠᱚᱫᱚ ᱚᱱᱠᱟ ᱞᱮᱠᱟ ᱚᱱᱟ ᱟᱹᱱ ᱛᱟᱞᱟ ᱛᱮᱜᱮ ᱠᱚ ᱠᱟᱹᱢᱤ ᱠᱚ ᱥᱩᱥᱟᱹᱨᱟ ᱥᱮᱠᱚ ᱡᱟᱹᱨᱤᱭᱟ ᱟᱨ ᱚᱱᱠᱟ ᱞᱮᱠᱟ ᱠᱚ ᱠᱟᱹᱢᱤᱭᱟ ᱢᱮᱱᱠᱷᱟᱱ ᱱᱚᱣᱟᱨᱮ ᱡᱟᱦᱟᱸ ᱠᱚ ᱞᱟᱹᱜᱩ ᱩᱱᱟᱹᱜ ᱵᱮᱥᱤ ᱫᱚ ᱵᱟᱹᱧ ᱞᱟᱹᱭ ᱠᱮᱭᱟ ᱢᱮᱱᱠᱷᱟᱱ ᱥᱚᱝᱵᱤᱫᱷᱟᱱ ᱨᱮᱱᱟᱜ ᱫᱷᱟᱟ ᱟᱨ ᱦᱚᱨᱟ ᱛᱮᱜᱮ ᱟᱨ ᱯᱟᱨᱞᱟᱢᱮᱱᱴ ᱥᱮ ᱱᱚᱸᱰᱮᱱᱟᱜ ᱨᱟᱡᱡᱚ ᱥᱛᱚᱨ ᱨᱮ ᱡᱟᱦᱟᱸ ᱮᱥᱮᱢᱵᱤᱞᱤ ᱦᱚᱞ ᱠᱚᱨᱮ ᱡᱟᱦᱟᱸ ᱠᱚ ᱮᱢᱮᱞᱮ ᱥᱮ ᱯᱟᱨᱞᱟᱢᱮᱱᱴ ᱨᱮ ᱮᱢᱯᱤ ᱠᱚ ᱡᱟᱦᱟᱸ ᱠᱚ ᱥᱟᱞᱟ ᱜᱚᱴᱟᱭᱟ ᱟᱨ ᱚᱱᱠᱟ ᱞᱮᱠᱟ ᱠᱟᱛᱮᱫ ᱟᱹᱭᱤᱱ ᱠᱚᱠᱚ ᱯᱟᱥᱼᱟ ᱚᱱᱟᱫᱚ ᱯᱩᱛᱷᱤ ᱟᱠᱟᱨᱛᱮ ᱩᱰᱩᱠᱚᱜᱼᱟ ᱛᱟᱭᱚᱢ ᱫᱟᱨᱟᱢ ᱯᱩᱛᱷᱤ ᱠᱚᱫᱚ ᱡᱷᱚᱛᱚ ᱜᱮ ᱠᱳᱞᱠᱟᱛᱟ ᱠᱚᱨᱮ ᱧᱟᱢᱚᱜᱼᱟ ᱟᱨ ᱵᱟᱠᱷᱟᱱ ᱚᱸᱰᱮ ᱠᱷᱚᱱ ᱞᱟᱹᱜᱩ ᱦᱚᱪᱚ ᱨᱮᱱᱟᱜ ᱫᱷᱟᱨᱟ ᱟᱨ ᱦᱚᱨᱟ ᱡᱟᱦᱟᱸ ᱢᱮᱱᱟᱜ ᱫᱚ ᱱᱚᱸᱰᱮ ᱠᱳᱨᱴ ᱨᱮ ᱡᱟᱦᱟᱸᱭ ᱢᱮᱱᱟᱜ ᱠᱚᱣᱟ ᱩᱱᱠᱩ ᱩᱠᱤᱞ ᱢᱳᱦᱨᱤ ᱠᱚ ᱛᱟᱞᱟᱛᱮ ᱦᱚᱸ ᱦᱩᱭᱩᱜ ᱜᱮᱭᱟ ᱟᱨ ᱵᱟᱝᱠᱷᱟᱱ ᱠᱚᱞᱮᱡᱽ ᱤᱥᱴᱨᱤᱴ ᱠᱳᱞᱠᱟᱛᱟ ᱥᱮᱱ ᱠᱟᱛᱮᱫ ᱱᱚᱣᱟ ᱠᱚᱫᱚ ᱧᱟᱢᱚᱜᱼᱟ ᱚᱠᱚᱭ ᱠᱚ ᱞᱚ ᱥᱮ ᱟᱭᱤᱱ ᱥᱚᱢᱚᱱᱫᱷᱮ ᱡᱟᱦᱟᱸᱭ ᱵᱟᱲᱟᱭ ᱢᱮᱱᱟᱜ ᱛᱟᱠᱚᱣᱟ ᱩᱱᱠᱩ ᱥᱟᱞᱟᱜ ᱠᱚᱱᱥᱟᱞᱴ ᱠᱟᱛᱮᱫ ᱚᱱᱟᱠᱚ ᱯᱩᱛᱷᱤ ᱠᱚᱫᱚ ᱟᱹᱜᱩ ᱦᱩᱭᱩᱜᱼᱟ ᱟᱨ ᱚᱱᱟ ᱞᱮᱠᱟᱛᱮ ᱟᱞᱮ ᱯᱟᱲᱦᱟᱣ ᱠᱟᱛᱮᱫ ᱚᱱᱟ ᱪᱮᱫ ᱞᱮᱠᱟᱛᱮ ᱞᱟᱹᱜᱩᱜᱼᱟ ᱥᱮ ᱪᱮᱫ ᱞᱮᱠᱟᱛᱮ ᱚᱱᱟ ᱴᱷᱮᱱ ᱥᱮᱱᱚᱜᱼᱟ ᱚᱱᱟᱫᱚ ᱩᱠᱤᱞ ᱢᱳᱦᱨᱤ ᱥᱟᱞᱟᱜ ᱠᱳᱨᱴ ᱠᱟᱹᱪᱷᱟᱹᱨᱤ ᱨᱮ ᱚᱱᱟᱫᱚ ᱵᱟᱰᱟᱭ ᱡᱚᱝ ᱦᱩᱭᱩᱜᱼᱟ ᱟᱨ ᱚᱱᱠᱟ ᱞᱮᱠᱟ ᱛᱮᱜᱮ ᱤᱱᱟᱹᱜ ᱜᱤᱧ ᱵᱟᱰᱟᱭᱟ ᱤᱧᱫᱚ ᱩᱱᱟᱹᱜ ᱥᱚᱵ ᱵᱷᱤᱛᱨᱤ ᱠᱟᱛᱷᱟ ᱫᱚ ᱚᱦᱚᱜᱤᱧ ᱞᱟᱹᱭ ᱠᱮᱭᱟ ᱚᱱᱟᱫᱚ ᱠᱳᱨᱴ ᱠᱟᱹᱪᱷᱟᱹᱨᱤ ᱨᱮᱱᱟᱜ ᱟᱹᱭᱤᱱ ᱟᱫᱟᱞᱚᱛ ᱫᱚ ᱠᱟᱱᱟ ᱟᱨ ᱚᱱᱠᱟ ᱞᱮᱠᱟᱛᱮ ᱠᱳᱨᱴ ᱠᱟᱹᱪᱷᱟᱹᱨᱤ ᱠᱚᱨᱮ ᱜᱮ ᱱᱚᱜᱼᱚᱭ ᱟᱹᱭᱤᱱ ᱨᱮᱱᱟᱜ ᱯᱩᱛᱷᱤ ᱯᱚᱛᱚᱵ ᱠᱚᱫᱚ ᱠᱚ ᱥᱟᱨᱵᱷᱟᱨᱟ ᱥᱮ ᱤᱱᱟᱹ ᱠᱚ ᱩᱱᱠᱩ ᱠᱚ ᱯᱟᱲᱦᱟᱣᱟ ᱟᱨ ᱯᱟᱲᱦᱟᱣ ᱠᱟᱛᱮᱫ ᱟᱠᱚᱣᱟᱜ ᱞᱮᱠᱟ ᱠᱟᱹᱢᱤ ᱠᱚ ᱥᱩᱥᱟᱹᱨᱟ